ᱤᱧᱫᱚ ᱱᱚᱣᱟ ᱨᱮ ᱡᱟᱦᱟᱸ ᱠᱳᱥᱪᱟᱱ ᱱᱟᱦᱟᱜ ᱦᱮᱡ ᱟᱠᱟᱱᱟ ᱚᱱᱟ ᱨᱮᱭᱟᱜ ᱛᱮᱞᱟᱧ ᱞᱟᱹᱭᱮᱫᱼᱟ ᱚᱸᱰᱮ ᱫᱚ ᱚᱞᱚᱜ ᱵᱟᱨᱮ ᱛᱮᱜᱮ ᱞᱟᱹᱭ ᱠᱟᱱᱟ ᱡᱮ ᱪᱮᱫᱞᱮᱠᱟ ᱯᱮ ᱯᱟᱲᱦᱟᱣ ᱟᱠᱟᱱᱟ ᱚᱱᱠᱟᱜᱮ ᱤᱧᱦᱚᱸ ᱱᱚᱣᱟ ᱵᱟᱨᱮ ᱛᱮᱭᱟᱜ ᱤᱧ ᱞᱟᱹᱭᱟ ᱟᱨ ᱤᱧᱫᱚ ᱱᱤᱧ ᱱᱤᱱᱟᱹᱜᱼᱜᱮᱧ ᱯᱟᱲᱦᱟᱣ ᱟᱠᱟᱱᱟ ᱯᱟᱲᱦᱟᱣ ᱠᱟᱹᱱᱟᱹᱧ ᱟᱞᱮ ᱟᱹᱛᱩ ᱠᱚᱨᱮᱜ ᱦᱚᱠᱚ ᱯᱟᱲᱦᱟᱣ ᱟᱠᱟᱱ ᱜᱮᱭᱟ ᱰᱷᱮᱨ ᱰᱷᱮᱨ ᱜᱮ ᱤᱧᱦᱚᱸ ᱟᱞᱮ ᱟᱹᱛᱩ ᱠᱚᱨᱮ ᱦᱚᱸ ᱡᱩᱫᱤ ᱮᱢᱵᱤᱭᱮ ᱵᱤᱭᱮ ᱵᱤᱭᱮᱰ ᱚᱱᱠᱟᱢ ᱯᱟᱲᱦᱟᱣ ᱠᱚᱜᱼᱠᱷᱟᱱ ᱱᱤᱡᱮᱛᱮ ᱨᱮᱦᱚᱸ ᱪᱟᱹᱠᱨᱤᱢ ᱱᱚᱠᱨᱤ ᱪᱟᱹᱠᱨᱤ ᱠᱚᱨᱮ ᱦᱚᱸᱢ ᱧᱟᱢᱟ ᱱᱤᱡᱮᱛᱮ ᱨᱮᱦᱚᱸᱢ ᱟᱹᱥᱩᱞᱚᱜᱼᱟ ᱟᱨ ᱡᱩᱫᱤ ᱵᱟᱢ ᱯᱟᱲᱦᱟᱣ ᱠᱚᱜᱼᱟ ᱮᱱᱠᱷᱟᱱ ᱱᱚᱠᱨᱤᱼᱪᱟᱹᱠᱨᱤ ᱠᱚᱦᱚᱸ ᱵᱟᱭ ᱧᱟᱢᱚᱜᱼᱟ ᱚᱱᱟ ᱞᱟᱹᱜᱤᱫ ᱥᱟᱭᱮᱱᱥ ᱛᱮᱢ ᱯᱟᱲᱦᱟᱣ ᱞᱮᱱᱠᱷᱟᱱ ᱫᱚ ᱥᱟᱭᱮᱱᱥ ᱤᱫᱤ ᱠᱟᱛᱮᱫ ᱮᱢ ᱯᱟᱲᱦᱟᱣ ᱞᱮᱱᱠᱷᱟᱱ ᱫᱚ ᱥᱟᱭᱮᱱᱥ ᱨᱮᱭᱟᱜ ᱵᱚᱦᱩᱛ ᱟᱹᱰᱤ ᱠᱤᱪᱷᱩ ᱜᱮᱭᱟᱱ ᱧᱟᱢᱚᱜᱼᱟ ᱡᱮ ᱦᱚᱲᱢᱚ ᱞᱟᱹᱜᱤᱫᱛᱮ ᱪᱮᱫ ᱪᱮᱫ ᱵᱮᱣᱦᱟᱨᱚᱜᱼᱟ ᱚᱱᱟᱨᱮ ᱡᱚᱛᱚᱣᱟᱜ ᱥᱟᱭᱮᱱᱥ ᱨᱮ ᱚᱞ ᱟᱠᱟᱱᱟ ᱚᱱᱟ ᱞᱟᱹᱜᱤᱫᱛᱮ ᱥᱟᱭᱮᱱᱥ ᱛᱮᱢ ᱯᱟᱲᱦᱟᱣ ᱞᱮᱱᱠᱷᱟᱱ ᱫᱚ ᱮᱱᱠᱷᱟᱱ ᱫᱚ ᱯᱟᱞᱮᱱ ᱛᱟᱭᱚᱢ ᱵᱤᱫᱟᱹᱞ ᱮᱢᱵᱤᱭᱮ ᱵᱤᱭᱮ ᱠᱚᱢ ᱚᱞ ᱞᱮᱠᱷᱟᱱ ᱫᱚ ᱯᱟᱞᱮᱱ ᱛᱟᱭᱚᱢ ᱵᱤᱫᱟᱹᱞ ᱱᱚᱠᱨᱤ ᱪᱟᱹᱠᱨᱤ ᱠᱚᱦᱚᱸ ᱧᱟᱢᱚᱜ ᱜᱮᱭᱟ ᱡᱩᱫᱤ ᱱᱚᱠᱨᱤ ᱪᱟᱹᱠᱨᱤ ᱠᱚᱦᱚᱸ ᱵᱟᱭ ᱧᱟᱢᱚᱜᱼᱟ ᱮᱱᱠᱷᱟᱱ ᱟᱢᱦᱚᱸ ᱩᱱᱟᱹᱜ ᱮᱢ ᱯᱟᱲᱦᱟᱣ ᱠᱚᱜ ᱠᱷᱟᱱ ᱵᱤᱭᱮ ᱮᱢᱮ ᱮᱱᱠᱷᱟᱱ ᱫᱚ ᱟᱹᱛᱩᱨᱮᱱ ᱡᱟᱦᱟᱸ ᱛᱤᱱᱟᱹᱜ ᱠᱟᱹᱴᱤᱡ ᱜᱤᱫᱽᱨᱟᱹ ᱠᱚ ᱢᱮᱱᱟᱜ ᱠᱚᱣᱟ ᱩᱱᱠᱩ ᱠᱚᱨᱮ ᱦᱚᱸᱢ ᱯᱟᱲᱦᱟᱣ ᱞᱮᱠᱚ ᱠᱷᱟᱱ ᱱᱚᱣᱟ ᱵᱟᱨᱮᱛᱮ ᱦᱩᱫᱤᱥᱮᱢ ᱮᱢᱟ ᱠᱚ ᱠᱟᱱ ᱮᱱᱠᱷᱟᱱ ᱤᱱᱟᱹ ᱵᱟᱨᱮᱛᱮ ᱨᱮᱦᱚᱸ ᱟᱢᱟᱜ ᱤᱱᱠᱟᱢ ᱦᱩᱭᱩᱜ ᱛᱟᱢᱟ